ᱦᱮᱞᱳ ᱯᱚᱧᱪᱚᱵᱚᱴᱤ ᱨᱮᱸᱥᱛᱳᱨᱮ ᱤᱧ ᱡᱚᱜᱚᱱᱱᱟᱛᱷ ᱢᱩᱨᱢᱩᱧ ᱞᱟᱹᱭᱫᱟ ᱤᱧᱟᱹᱜ ᱠᱟᱹᱴᱤᱡ ᱡᱚᱢᱟᱜ ᱞᱟᱹᱠᱛᱤ ᱠᱚᱜᱼᱟ ᱦᱮᱸ ᱤᱧᱟᱹᱜ ᱚᱰᱟᱨ ᱚᱞ ᱛᱤᱧ ᱢᱮ ᱵᱟᱨ ᱯᱮᱞᱮᱴ ᱪᱟᱣᱢᱤᱱ ᱟᱨ ᱢᱤᱫᱴᱮᱱ ᱯᱤᱡᱡᱟ ᱵᱟᱨᱭᱟ ᱟᱭᱤᱥᱠᱤᱨᱤᱢ ᱵᱟᱨᱭᱟ ᱮᱜᱽᱨᱳᱞ ᱴᱷᱤᱠ ᱜᱮᱭᱟ ᱟᱨ ᱤᱧᱟᱹᱜ ᱴᱷᱟᱶ ᱦᱚᱸ ᱚᱞ ᱠᱟᱛᱤᱧ ᱢᱮ ᱤᱧᱟᱹᱜ ᱴᱷᱟᱶ ᱨᱮᱜᱮᱢ ᱵᱷᱮᱡᱟᱭᱟ ᱤᱧᱟᱹᱜ ᱴᱷᱟᱶ ᱫᱚ ᱦᱩᱭᱩᱜ ᱠᱟᱱᱟ ᱟᱹᱛᱩ ᱧᱩᱛᱩᱢ ᱫᱚ ᱦᱩᱭᱩᱜ ᱠᱟᱱᱟ ᱵᱤᱫᱽᱫᱟᱫᱷᱚᱨᱯᱩᱨ ᱯᱳᱥᱴ ᱚᱯᱷᱤᱥ ᱠᱷᱚᱧᱡᱚᱱᱯᱩᱨ ᱛᱷᱟᱱᱟ ᱯᱟᱲᱩᱭ ᱚᱭᱮᱥᱴ ᱵᱮᱝᱜᱚᱞ ᱴᱷᱤᱠ ᱜᱮᱭᱟ ᱤᱧᱟᱹᱜ ᱢᱳᱵᱟᱭᱤᱞ ᱧᱭᱛᱩᱢ ᱢᱳᱵᱟᱭᱤᱞ ᱱᱟᱢᱵᱟᱨ ᱦᱚᱸ ᱚᱞ ᱠᱟᱛᱤᱧ ᱢᱮ ᱮᱭᱤᱴ ᱥᱤᱠᱥ ᱴᱩ ᱥᱮᱵᱷᱮᱱ ᱛᱷᱤᱨᱤ ᱳᱣᱟᱱ ᱱᱟᱭᱤᱱ ᱮᱭᱤᱴ ᱛᱷᱤᱨᱤ ᱯᱷᱳᱨ ᱴᱷᱤᱠ ᱜᱮᱭᱟ ᱥᱟᱨᱦᱟᱣ ᱜᱮ